ᱦᱮᱞᱳ ᱦᱮᱸ ᱞᱟᱹᱭ ᱫᱟᱞᱤᱧ ᱟᱵᱤᱱ ᱠᱤ ᱯᱟᱧᱡᱟᱵᱽ ᱱᱮᱥᱚᱱᱟᱞ ᱵᱮᱝᱠ ᱨᱮᱱ ᱚᱯᱷᱤᱥᱟᱨ ᱠᱟᱱᱟᱵᱤᱱ ᱚ ᱤᱥᱠᱩᱞᱨᱮ ᱠᱚᱞᱟᱨᱥᱤᱯ ᱢᱟᱱᱮ ᱯᱷᱚᱨᱚᱢ ᱤᱧ ᱯᱷᱤᱞᱟᱯ ᱞᱟᱹᱜᱤᱫ ᱛᱚ ᱟᱫᱚ ᱮᱠᱟᱣᱩᱱᱴᱞᱤᱧ ᱠᱷᱩᱞᱟᱹᱣ ᱞᱟᱹᱜᱤᱫᱼᱟ ᱟᱫᱚ ᱚᱱᱟᱜᱮ ᱪᱮᱫ ᱪᱮᱫ ᱠᱚ ᱠᱟᱜᱚᱡ ᱞᱟᱜᱟᱜᱼᱟ ᱟᱨᱠᱤ ᱟᱪᱪᱷᱟ ᱚ ᱦᱮᱞᱳ ᱦᱚᱸ ᱚᱱᱟ ᱜᱮᱞᱤᱧ ᱞᱟᱹᱭᱮᱫ ᱛᱟᱦᱮᱱᱟ ᱵᱮᱝᱠ ᱞᱤᱧ ᱠᱷᱩᱞᱟᱹᱣ ᱞᱮᱠᱷᱟᱱ ᱢᱟᱱᱮ ᱥᱩᱵᱤᱫᱷᱟ ᱠᱚᱞᱤᱧ ᱧᱟᱢᱟ ᱵᱟ ᱟᱪᱪᱷᱟ ᱴᱷᱤᱠ ᱜᱮᱭᱟ ᱟᱪᱪᱷᱟ ᱴᱷᱤᱠ ᱟᱪᱪᱷᱮ